ᱟᱞᱮ ᱥᱮᱫ ᱫᱚ ᱯᱚᱨᱡᱚᱴᱚᱠ ᱠᱚᱠᱚ ᱦᱮᱡ ᱞᱮᱱᱠᱷᱟᱱ ᱥᱤᱛᱩᱝ ᱛᱮᱠᱚ ᱪᱟᱦᱟᱵᱟ ᱨᱮᱸᱜᱮᱡ ᱛᱮᱠᱚ ᱜᱚᱡᱚᱜᱼᱟ ᱪᱮᱫᱟᱜ ᱥᱮ ᱟᱞᱮ ᱥᱮᱫ ᱫᱚ ᱢᱤᱫᱴᱟᱝ ᱦᱳᱴᱮᱞ ᱦᱚᱸ ᱵᱟᱹᱱᱩᱜᱼᱟ ᱨᱮᱥᱴᱩᱨᱮᱱᱴ ᱦᱚᱸ ᱵᱟᱹᱱᱩᱜᱼᱟ ᱟᱨ ᱱᱤᱠᱟᱱ ᱜᱟᱹᱰᱤ ᱠᱚᱦᱚᱸ ᱵᱟᱹᱱᱩᱜᱼᱟ ᱡᱟᱦᱟᱸᱥᱮᱫ ᱮᱢ ᱪᱟᱞᱟᱜᱼᱟ ᱡᱮᱧ ᱫᱟᱹᱲ ᱩᱰᱳᱝ ᱜᱚᱫᱱᱟ ᱡᱮ ᱜᱟᱹᱰᱤ ᱨᱮᱧ ᱫᱮᱡ ᱜᱚᱫᱱᱟ ᱟᱨᱤᱧ ᱢᱚᱰᱦᱟᱜ ᱜᱚᱫᱱᱟ ᱚᱱᱠᱟᱱᱟᱜ ᱪᱮᱫ ᱵᱮᱵᱚᱥᱛᱷᱟ ᱜᱮ ᱵᱟᱹᱱᱩᱜᱼᱟ ᱪᱮᱫᱟᱜ ᱥᱮ ᱱᱚᱣᱟ ᱫᱚ ᱟᱹᱛᱩ ᱫᱤᱥᱚᱢ ᱠᱟᱱᱟ ᱱᱚᱰᱮ ᱫᱚ ᱟᱞᱮ ᱫᱚ ᱠᱟᱹᱢᱤᱭᱟᱞᱮ ᱡᱚᱢ ᱟᱞᱮ ᱟᱨ ᱩᱱᱠᱩ ᱫᱚᱠᱚ ᱦᱤᱡᱩᱜᱼᱟ ᱫᱟᱲᱟᱱ ᱯᱚᱭᱥᱟ ᱠᱚ ᱠᱷᱮᱞᱟᱣᱟ ᱟᱨ ᱫᱟᱠᱟ ᱠᱚ ᱡᱚᱢᱟ ᱯᱚᱭᱥᱟ ᱫᱤᱭᱮ ᱜᱮᱠᱚ ᱡᱚᱢᱟ ᱠᱚ ᱧᱩᱭᱟ ᱠᱚ ᱡᱷᱚᱛᱚ ᱠᱤᱪᱷᱩ ᱟᱨ ᱟᱞᱮ ᱥᱮᱫᱢᱟ ᱪᱮᱫ ᱦᱚᱸ ᱵᱟᱹᱱᱩᱜ ᱢᱤᱫᱴᱟᱝ ᱡᱚᱫᱤ ᱠᱚ ᱦᱮᱡ ᱞᱮᱱᱠᱷᱟᱡ ᱨᱮᱦᱚᱸ ᱟᱠᱚᱛᱮ ᱥᱟᱦᱟᱱ ᱧᱟᱢ ᱠᱟᱛᱮᱫ ᱫᱟᱠᱟ ᱩᱛᱩ ᱠᱟᱛᱮᱫ ᱡᱚᱢ ᱦᱩᱭᱩᱜ ᱛᱟᱠᱚᱣᱟ ᱜᱤᱛᱤᱡᱚᱜ ᱡᱟᱭᱜᱟ ᱵᱟᱹᱱᱩᱜᱼᱟ ᱪᱮᱫ ᱵᱟᱹᱱᱩᱜᱼᱟ ᱫᱟᱜ ᱵᱟᱹᱱᱩᱜᱼᱟ ᱜᱟᱹᱰᱤ ᱜᱷᱚᱲᱟ ᱨᱮᱱᱟᱜ ᱵᱮᱵᱚᱥᱛᱷᱟ ᱵᱟᱹᱱᱩᱜᱼᱟ ᱪᱮᱫᱟᱜ ᱥᱮ ᱵᱟᱡᱟᱨ ᱮᱫᱚ ᱢᱤᱫᱴᱟᱝ ᱠᱮᱵᱽ ᱮᱢ ᱵᱩᱠ ᱞᱮᱠᱷᱟᱡ ᱜᱮ ᱟᱢᱟᱜ ᱚᱲᱟᱜ ᱥᱟᱢᱟᱝ ᱨᱮ ᱜᱟᱹᱰᱤ ᱦᱮᱡᱱᱟ ᱟᱢᱟᱜ ᱠᱩᱥᱤ ᱪᱟᱞᱟᱣᱱᱟᱢ ᱵᱟᱡᱟᱨᱮᱢ ᱪᱟᱞᱟᱣᱱᱟ ᱥᱮ ᱡᱟᱦᱟᱸ ᱥᱮᱫᱮᱜᱮ ᱥᱮᱱ ᱫᱟᱲᱮᱭᱟᱜᱼᱟ ᱢᱮᱱᱠᱷᱟᱱ ᱟᱹᱛᱩ ᱨᱮᱫᱚ ᱚᱱᱠᱟᱱ ᱵᱮᱵᱚᱥᱛᱷᱟ ᱵᱟᱹᱱᱩᱜᱼᱟ ᱛᱤᱱᱟᱹᱜ ᱜᱟᱱ ᱪᱚᱝ ᱞᱟᱹᱭᱤᱱ ᱜᱟᱹᱰᱤ ᱛᱮᱢ ᱦᱮᱡᱱᱟ ᱟᱨᱦᱚᱸ ᱛᱟᱲᱟᱢ ᱦᱩᱭᱩᱜᱼᱟ ᱛᱤᱱᱟᱹᱜ ᱜᱟᱱ ᱪᱚ ᱰᱟᱦᱟᱨ ᱠᱚᱨᱮ ᱚᱱᱠᱟᱱᱟᱜ ᱡᱚᱢᱟᱜ ᱫᱚᱠᱟᱱ ᱠᱚᱦᱚᱸ ᱵᱟᱹᱱᱩᱜᱼᱟ ᱧᱟᱢᱚᱜ ᱠᱷᱟᱡ ᱫᱚ ᱠᱷᱟᱹᱞᱤ ᱚᱱᱟ ᱥᱩᱠᱱᱚ ᱵᱤᱥᱠᱩᱴ ᱪᱟ ᱠᱮᱠ ᱱᱚᱣᱟ ᱠᱚᱜᱮ ᱨᱚᱦᱚᱲ ᱡᱚᱢᱟᱜ ᱜᱮ ᱧᱟᱢᱚᱜᱼᱟ ᱡᱟᱦᱟᱱᱟᱜ ᱱᱚᱝᱠᱟ ᱞᱟᱡ ᱵᱤᱡ ᱞᱮᱠᱟᱱ ᱡᱚᱢᱟᱜ ᱫᱚ ᱠᱤᱨᱤᱧ ᱛᱮᱫᱚ ᱱᱚᱛᱮ ᱫᱚ ᱵᱟᱝ ᱧᱟᱢᱚᱜᱼᱟ ᱱᱚᱛᱮ ᱟᱹᱛᱩ ᱫᱤᱥᱚᱢ ᱨᱮᱫᱚ ᱧᱟᱢ ᱠᱷᱟᱡ ᱫᱚᱢ ᱳᱭ ᱪᱟᱣᱞᱮ ᱢᱚᱴᱨᱟ ᱟᱹᱜᱩ ᱛᱟᱨᱟᱭᱢᱮ ᱟᱨ ᱥᱟᱦᱟᱱ ᱧᱟᱢ ᱠᱟᱛᱮᱫ ᱫᱟᱠᱟ ᱩᱛᱩ ᱠᱟᱛᱮᱫ ᱡᱚᱢ ᱦᱩᱭᱩᱜ ᱛᱟᱢᱟ ᱵᱟᱝᱠᱷᱟᱡ ᱫᱚᱢ ᱨᱮᱸᱜᱮᱡ ᱛᱮᱜᱮᱢ ᱜᱩᱡᱩᱜᱼᱟ